ᱵᱷᱟᱨᱚᱛ ᱫᱤᱥᱚᱢ ᱡᱩᱫᱤ ᱵᱚᱱ ᱧᱮᱞᱟ ᱵᱷᱟᱨᱚᱛ ᱫᱤᱥᱚᱢ ᱨᱮᱱ ᱟᱹᱫᱤᱵᱟᱹᱥᱤ ᱠᱚᱫᱚ ᱡᱟᱦᱟᱸᱭ ᱯᱨᱚᱠᱤᱛᱚ ᱩᱱᱠᱩᱫᱚ ᱯᱨᱚᱠᱤᱛᱤ ᱯᱩᱡᱟᱹᱨᱤ ᱪᱮᱛᱟᱱ ᱛᱮ ᱱᱤᱨᱵᱷᱚᱨᱥᱤᱞ ᱚᱱᱟ ᱛᱮᱜᱮ ᱵᱟᱧᱪᱟᱣ ᱢᱮᱱᱟᱜ ᱠᱚᱣᱟ ᱩᱱᱠᱩᱣᱟᱜ ᱵᱚᱥᱥᱟᱥ ᱟᱠᱚ ᱞᱮᱠᱟ ᱠᱚ ᱛᱟᱦᱮᱱᱟ ᱵᱤᱵᱷᱤᱱᱱᱚ ᱡᱟᱛᱤᱭᱟᱜ ᱠᱟᱞᱪᱟᱨ ᱡᱤᱵᱚᱱ ᱡᱟᱯᱚᱱ ᱵᱤᱵᱷᱤᱱᱱᱚ ᱨᱚᱠᱚᱢ ᱢᱮᱱᱟᱜᱼᱟ ᱚᱱᱟ ᱥᱟᱶᱛᱮ ᱧᱮᱞᱚᱜ ᱠᱟᱱᱟ ᱮᱴᱟᱜ ᱫᱤᱥᱚᱢ ᱠᱷᱚᱱ ᱵᱷᱟᱨᱚᱛ ᱫᱤᱥᱚᱢ ᱨᱮᱱᱟᱜ ᱠᱟᱞᱪᱟᱨ ᱫᱚ ᱮᱴᱟᱜ ᱫᱤᱥᱚᱢ ᱠᱷᱚᱱ ᱫᱚ ᱯᱩᱨᱟᱹᱜᱮ ᱡᱩᱫᱟᱹ ᱜᱮᱭᱟ ᱩᱱᱟᱹᱜ ᱵᱷᱟᱥᱟ ᱵᱷᱟᱥᱤ ᱦᱚᱲ ᱛᱟᱦᱮᱱ ᱥᱚᱛᱛᱚ ᱛᱮᱦᱚᱸ ᱮᱯᱮᱨ ᱦᱮᱰᱮᱡ ᱵᱟᱱᱩᱜᱼᱟ ᱥᱩᱞᱩᱠ ᱱᱤᱨᱟᱹᱭ ᱛᱮ ᱥᱟᱱᱟᱢ ᱠᱚᱜᱮ ᱱᱚᱶᱟ ᱵᱷᱟᱨᱚᱛ ᱫᱤᱥᱚᱢ ᱨᱮ ᱢᱚᱸᱡᱽ ᱛᱮ ᱥᱩᱞᱩᱠ ᱛᱮ ᱵᱟᱧᱪᱟᱣ ᱢᱮᱱᱟᱜ ᱠᱚᱣᱟ